ᱚᱠᱚᱭ ᱠᱚ ᱚᱱᱟ ᱜᱮᱢ ᱠᱚ ᱜᱟᱛᱮᱜ ᱠᱟᱱ ᱩᱱᱠᱩ ᱡᱩᱫᱤ ᱢᱤᱫ ᱡᱟᱭᱜᱟ ᱨᱮ ᱦᱮᱡ ᱠᱟᱛᱮᱫ ᱜᱮᱢ ᱠᱚ ᱜᱟᱛᱮ ᱞᱮᱱᱠᱷᱟᱡ ᱟᱵᱟᱨ ᱵᱮᱭᱟᱢ ᱞᱮᱱᱠᱷᱟᱡ ᱟᱵᱟᱨ ᱯᱮᱴᱤ ᱞᱮᱱᱠᱷᱟᱡ ᱩᱱᱠᱩᱣᱟᱜ ᱛᱷᱚᱲᱟ ᱫᱚ ᱥᱟᱨᱤᱨᱤᱠ ᱢᱟᱱᱚᱥᱤᱠ ᱡᱚᱛᱚ ᱚᱠᱚᱭ ᱠᱚᱜᱮ ᱩᱱᱠᱩ ᱤᱭᱟᱹ ᱫᱚᱠᱚ ᱩᱯᱟᱥᱚᱱ ᱫᱟᱲᱮᱭᱟᱜᱼᱟ ᱠᱚ ᱩᱱᱠᱩᱣᱟᱜ ᱪᱟᱯ ᱢᱟᱱᱚᱥᱤᱠ ᱪᱟᱯ ᱦᱚᱸ ᱠᱚᱢᱚᱜᱼᱟ ᱟᱨ ᱩᱱᱠᱩ ᱪᱮᱫ ᱞᱮᱠᱟᱛᱮ ᱢᱚᱡᱽ ᱠᱚ ᱜᱟᱛᱮ ᱫᱟᱲᱮᱭᱟᱜᱼᱟ ᱚᱱᱟ ᱠᱚ ᱰᱤᱥᱠᱟᱥᱚᱱ ᱫᱟᱲᱮᱭᱟᱜᱼᱟ